ᱦᱮᱞᱳ ᱦᱮᱞᱳ ᱡᱚᱦᱟᱨ ᱜᱮ ᱱᱚᱣᱟ ᱫᱚ ᱠᱤ ᱤᱭᱟᱹ ᱜᱟᱡᱚᱞ ᱵᱞᱚᱠ ᱰᱮᱵᱷᱞᱚᱯᱢᱮᱱᱴ ᱚᱯᱷᱤᱥ ᱛᱚ ᱚ ᱢᱮᱱᱮᱫᱟᱹᱧ ᱡᱮ ᱟᱯᱮ ᱚᱸᱰᱮ ᱱᱚᱣᱟ ᱤᱭᱟᱹᱨᱮ ᱚᱱᱟ ᱵᱞᱚᱠ ᱨᱮ ᱚᱱᱟ ᱳᱣᱟᱞ ᱨᱤᱧ ᱧᱮᱞ ᱠᱮᱫᱟ ᱡᱮ ᱟᱯᱮ ᱚᱸᱰᱮ ᱨᱤᱠᱨᱩᱴᱢᱮᱱᱴ ᱞᱟᱹᱜᱤᱫ ᱛᱮ ᱦᱚᱲ ᱯᱮ ᱵᱟᱦᱟᱞ ᱠᱚᱣᱟᱯᱮ ᱰᱤ ᱜᱨᱩᱯ ᱨᱮ ᱛᱳ ᱟᱫᱚ ᱤᱧ ᱛᱚ ᱰᱮᱹᱴ ᱠᱚᱦᱚᱧ ᱧᱮᱞ ᱵᱟᱲᱟ ᱠᱮᱫᱟ ᱡᱮ ᱟᱫᱚ ᱛᱟᱛᱮ ᱛᱚ ᱤᱧ ᱛᱚ ᱤᱧ ᱦᱚᱸᱛᱚᱧ ᱢᱮᱱᱮᱫ ᱠᱟᱹᱱᱟᱹᱧ ᱡᱮ ᱟᱯᱮ ᱚᱸᱰᱮ ᱮᱯᱞᱟᱭᱟᱹᱧ ᱦᱮᱸ ᱟᱫᱚ ᱚᱸᱰᱮ ᱛᱚ ᱡᱟᱦᱟᱸ ᱨᱮᱠ ᱠᱚᱯᱮ ᱟᱯᱮ ᱯᱮ ᱫᱚᱦᱚ ᱠᱟᱫᱟ ᱥᱮ ᱮᱭ ᱠᱮᱴᱟᱜᱳᱨᱤ ᱨᱮᱜᱮ ᱛᱚ ᱤᱧ ᱦᱚᱧ ᱯᱟᱲᱟᱜ ᱟᱹᱧ ᱵᱚᱞᱮ ᱟᱫᱚ ᱚᱠᱟ ᱠᱚᱛᱮ ᱤᱱᱟᱨᱵᱷᱤᱭᱩ ᱠᱚ ᱦᱩᱭᱩᱜᱚᱜᱼᱟ ᱥᱮ ᱪᱮᱫ ᱞᱮᱠᱟ ᱱᱚᱣᱟ ᱦᱚᱦᱚ ᱠᱚ ᱪᱮᱫ ᱞᱮᱠᱟ ᱦᱩᱭᱩᱜᱚᱜᱼᱟ ᱛᱳ ᱛᱷᱚᱲᱟᱜᱟᱱ ᱚᱱᱟ ᱞᱟᱹᱜᱤᱫ ᱛᱮᱜᱮ ᱠᱤᱪᱷᱩ ᱛᱷᱚᱲᱟᱧ ᱯᱷᱳᱱᱮᱫ ᱠᱟᱹᱱᱟᱹᱧ ᱛᱳ ᱵᱮᱠᱟᱨ ᱦᱚᱲ ᱠᱟᱹᱱᱟᱹᱧ ᱪᱟᱹᱠᱨᱤ ᱞᱟᱹᱜᱤᱫ ᱛᱮ ᱤᱧᱫᱚ ᱥᱩᱠᱞᱟᱞ ᱢᱩᱨᱢᱩ ᱟᱹᱛᱩ ᱞᱩᱠᱲᱤᱯᱤᱲ ᱦᱮᱸ ᱟᱫᱚ ᱦᱮᱸ ᱦᱮᱸ ᱦᱮᱸ ᱦᱮᱸ ᱢᱟᱫᱽᱫᱷᱚᱢᱤᱠ ᱯᱟᱥ ᱠᱷᱟᱱ ᱫᱚ ᱵᱟᱝ ᱦᱟᱱᱛᱮ ᱤᱧᱫᱚ ᱜᱨᱮᱡᱩᱭᱮᱴ ᱨᱮ ᱵᱤᱮ ᱯᱟᱥ ᱠᱟᱹᱫᱟᱹᱧ ᱛᱚ ᱮᱵᱚᱝ ᱚᱸᱰᱮ ᱡᱮᱢᱚᱱ ᱢᱮᱱᱟᱜᱼᱟ ᱡᱩᱫᱤ ᱠᱳᱱᱳ ᱡᱩᱫᱤ ᱠᱚᱢᱯᱤᱭᱩᱴᱟᱨ ᱚᱯᱷᱥᱚᱱ ᱤᱭᱟᱹ ᱠᱚ ᱢᱮᱱᱟᱜ ᱛᱮ ᱚᱵᱷᱤᱜᱽᱜᱚᱛᱟ ᱠᱚ ᱚᱱᱟ ᱠᱚᱦᱚᱸ ᱤᱧᱫᱚ ᱢᱮᱱᱟᱜ ᱛᱤᱧᱟᱹ ᱛᱚ ᱦᱮᱸ ᱟᱨ ᱦᱮᱸ ᱦᱮᱸ ᱦᱮᱸ ᱚᱻ ᱦᱮᱸ ᱡᱮᱢᱚᱱ ᱱᱚᱣᱟ ᱡᱮᱢᱚᱱ ᱠᱚᱱᱴᱨᱟᱠᱴ ᱥᱚᱵᱽ ᱤᱭᱟᱹ ᱠᱚ ᱚᱱᱟ ᱠᱚᱫᱚ ᱢᱮᱱᱟᱜᱼᱟ ᱦᱮᱸ ᱠᱚᱱᱴᱨᱟᱠᱴ ᱠᱟᱹᱢᱤ ᱠᱚ ᱟᱫᱚ ᱡᱮᱦᱮᱛᱩ ᱢᱟᱱᱮ ᱵᱤᱰᱤᱳ ᱚᱯᱷᱤᱥ ᱵᱮᱯᱟᱨ ᱠᱟᱹᱢᱤ ᱠᱟᱱᱟ ᱛᱚ ᱟᱫᱚ ᱱᱚᱸᱰᱮ ᱟᱨᱦᱚᱸ ᱢᱤᱫᱴᱟᱱ ᱡᱤᱱᱤᱥ ᱱᱚᱸᱰᱮ ᱟᱨᱦᱚᱸ ᱢᱤᱫᱴᱟᱱ ᱡᱤᱱᱤᱥ ᱠᱩᱠᱩᱞ ᱦᱮᱸ ᱥᱯᱳᱨᱴᱥ ᱥᱯᱳᱨᱴᱥ ᱤᱭᱟᱹ ᱢᱮᱱᱟᱜᱼᱟ ᱦᱮᱸ ᱚᱵᱷᱤᱱᱚᱭ ᱠᱚᱨᱮᱱᱟᱜ ᱦᱚᱸ ᱢᱮᱱᱟᱜᱼᱟ ᱟᱨ ᱱᱚᱣᱟ ᱱᱚᱣᱟ ᱟᱨ ᱢᱤᱫᱴᱮᱱ ᱡᱤᱱᱤᱥ ᱠᱩᱠᱞᱤᱧ ᱢᱮᱱᱮᱫ ᱠᱟᱹᱱᱟᱹᱧ ᱥᱮᱴᱟ ᱫᱚ ᱦᱩᱭᱩᱜᱚᱜ ᱠᱟᱱᱟ ᱱᱚᱸᱰᱮ ᱡᱮᱢᱚᱱ ᱮᱥᱴᱤ ᱮᱥᱴᱤ ᱡᱮᱱᱟᱨᱮᱞ ᱳᱵᱤᱥᱤ ᱦᱮᱸ ᱟᱫᱚ ᱥᱮᱭ ᱠᱷᱮᱛᱨᱮ ᱨᱮ ᱮᱥᱴᱤ ᱠᱚ ᱠᱷᱮᱛᱨᱮ ᱨᱮᱢᱟ ᱱᱚᱸᱰᱮ ᱢᱟ ᱚᱠᱟ ᱞᱮᱠᱟ ᱦᱤᱥᱟᱹᱵᱽ ᱛᱷᱚᱲᱟ ᱧᱚᱜ ᱜᱮ ᱧᱮᱞᱮᱫ ᱠᱟᱹᱱᱟᱹᱧ ᱛᱳ ᱦᱮᱸ ᱦᱮᱸ ᱦᱮᱸ ᱦᱮᱸ ᱦᱮᱸ ᱮᱥᱴᱤ ᱮᱥᱴᱤ ᱮᱥᱴᱤ ᱜᱮ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱨ ᱟᱪᱪᱷᱟ ᱴᱷᱤᱠ ᱜᱮᱭᱟ ᱚᱱᱟ ᱡᱟᱦᱟᱸ ᱫᱚ ᱰᱮᱹᱴ ᱮᱢ ᱦᱩᱭ ᱠᱟᱱᱟ ᱚᱱᱟ ᱰᱮᱹᱴ ᱵᱷᱤᱛᱨᱤ ᱨᱮᱜᱮ ᱮᱢ ᱦᱩᱭᱩᱜᱚᱜᱼᱟ ᱟᱪᱪᱷᱟ ᱫᱟᱫᱟ ᱴᱷᱤᱠ ᱜᱮᱭᱟ ᱟᱪᱪᱷᱟ ᱱᱟᱦᱟᱜ ᱟᱨᱚ ᱟᱪᱪᱷᱟ ᱟᱪᱪᱷᱟ ᱴᱷᱤᱠ ᱜᱮᱭᱟ ᱛᱟᱭᱚᱢ ᱛᱮ ᱧᱟᱯᱟᱢ ᱠᱟᱛᱮᱫ ᱟᱨᱦᱚᱸ ᱵᱤᱰᱤᱳ ᱚᱯᱷᱤᱥ ᱨᱮᱜᱮ ᱱᱟᱦᱟᱜ ᱟᱪᱪᱷᱟ ᱴᱷᱤᱠ ᱜᱮᱭᱟ ᱦᱟᱸᱜ ᱦᱮᱸ ᱦᱮᱸ ᱴᱷᱤᱠ ᱜᱮᱭᱟ ᱴᱷᱤᱠ ᱜᱮᱭᱟ